ᱟᱞᱮ ᱱᱚᱣᱟ ᱦᱚᱱᱚᱛ ᱨᱮ ᱚᱞᱪᱤᱠᱤ ᱥᱮᱪᱮᱫ ᱞᱟᱹᱜᱤᱫ ᱫᱚ ᱟᱹᱰᱤᱜᱮ ᱩᱛᱱᱟᱹᱣ ᱟᱠᱟᱱᱟ ᱪᱮᱠᱟᱛᱮ ᱞᱟᱦᱟ ᱛᱮᱦᱚᱸ ᱮᱥᱮᱠᱟ ᱥᱮᱫ ᱠᱷᱚᱱ ᱟᱹᱰᱤᱜᱟᱱ ᱪᱟᱞᱟᱜ ᱠᱟᱱ ᱛᱟᱦᱮᱸᱫ ᱚᱱᱠᱟ ᱟᱹᱰᱤ ᱴᱷᱮᱱ ᱛᱟᱦᱮᱸᱠᱟᱱᱟ ᱟᱨ ᱱᱤᱛᱳᱜ ᱱᱚᱣᱟ ᱢᱟ ᱟᱹᱰᱤ ᱥᱩᱵᱤᱫᱷᱟ ᱟᱠᱟᱱᱟ ᱱᱚᱣᱟ ᱴᱟᱴᱟ ᱤᱥᱴᱤᱞ ᱯᱟᱥᱴᱟ ᱥᱮᱫ ᱠᱷᱚᱱ ᱡᱟᱦᱟᱸ ᱠᱚ ᱢᱮᱱᱟ ᱩᱱᱤ ᱟᱹᱰᱤᱜᱮ ᱜᱚᱲᱚ ᱠᱟᱱᱟᱭ ᱜᱚᱴᱟ ᱟᱹᱰᱤ ᱴᱷᱮᱱ ᱚᱱᱟ ᱪᱟᱞᱟᱜ ᱠᱟᱱᱟ ᱤᱧᱦᱚᱸ ᱢᱤᱫᱴᱟᱹᱝ ᱚᱞᱪᱤᱠᱤ ᱥᱮᱪᱮᱫ ᱢᱟᱪᱮᱫ ᱠᱟᱱ ᱜᱤᱭᱟᱹᱧ ᱤᱧᱟᱹᱜ ᱫᱚ ᱠᱩᱲᱪᱟᱸᱫᱟ ᱨᱮ ᱢᱮᱱᱟᱜᱼᱟ ᱟᱫᱚ ᱚᱱᱠᱟ ᱜᱮ ᱥᱮᱪᱮᱫ ᱫᱚ ᱱᱤᱛᱳᱜ ᱚᱞᱪᱤᱠᱤ ᱫᱚ ᱤᱧᱦᱚᱸ ᱢᱚᱴᱟᱢᱩᱴᱤ ᱜᱤᱫᱽᱨᱟᱹ

ᱢᱚᱬᱮ ᱦᱟᱡᱟᱨ ᱜᱟᱱᱫᱚᱧ ᱪᱮᱫ ᱟᱠᱟᱫ ᱠᱚᱣᱟ ᱟᱨ ᱢᱟᱲᱟᱝ ᱮᱥᱮᱠᱟ ᱯᱟᱥᱴᱟ ᱥᱮᱫ ᱨᱮᱦᱚᱸ ᱢᱟᱪᱮᱛᱤᱧ ᱛᱟᱦᱮᱸᱠᱟᱱᱟ ᱚᱱᱟᱛᱮ ᱢᱮᱱ ᱜᱟᱱᱚᱜᱼᱟ ᱤᱧ ᱯᱟᱥᱴᱟ ᱥᱮᱫ ᱠᱷᱚᱱ ᱫᱚ ᱚᱞᱪᱤᱠᱤ ᱥᱮᱪᱮᱫ ᱫᱚ ᱟᱹᱰᱤᱜᱮᱧ ᱞᱟᱦᱟᱱᱛᱤᱭ ᱟᱠᱟᱫᱼᱟ ᱟᱨ ᱟᱞᱮ ᱴᱚᱴᱷᱟ ᱨᱮᱫᱚ ᱤᱧᱫᱚ ᱜᱤᱫᱽᱨᱟᱹ ᱠᱚᱦᱚᱸ ᱥᱟᱹᱜᱟᱹᱭ ᱠᱚᱫᱚ ᱦᱚᱦᱚ ᱠᱚ ᱦᱤᱲᱤᱧ ᱜᱚᱫ ᱟᱠᱟᱫᱼᱟ ᱢᱟᱪᱮᱫ ᱢᱮᱱ ᱛᱮᱜᱮ ᱠᱚ ᱦᱚᱦᱚᱣᱟᱹᱧ ᱠᱟᱱᱟ ᱚᱱᱟᱛᱮ ᱤᱧᱫᱚᱧ ᱟᱹᱭᱠᱟᱹᱣᱮᱫᱼᱟ ᱟᱹᱰᱤᱜᱟᱱ ᱯᱟᱹᱴᱷᱣᱟᱹ ᱜᱮ ᱚᱞᱪᱤᱠᱤᱧ ᱥᱮᱪᱮᱫ ᱟᱠᱟᱫ ᱠᱚᱣᱟ ᱟᱨ ᱚᱱᱠᱟᱛᱮ ᱚᱞᱪᱤᱠᱤ ᱥᱮᱪᱮᱫ ᱫᱚ ᱟᱞᱮ ᱯᱚᱚᱱᱚᱛ ᱨᱮᱫᱚ ᱟᱨᱦᱚᱸ ᱮᱴᱟᱜᱼᱮᱴᱟᱜ ᱴᱚᱴᱷᱟ ᱠᱚᱨᱮ ᱚᱱᱠᱟ ᱢᱮᱱᱟᱜ ᱜᱮᱭᱟ ᱜᱚᱴᱟ ᱜᱮ ᱡᱚᱛᱚ ᱡᱟᱭᱜᱟ ᱨᱮᱜᱮ ᱡᱮᱢᱚᱱ ᱡᱟᱦᱟᱸ ᱛᱤᱱᱟᱹᱜ ᱜᱮ ᱢᱮᱱᱟᱜ ᱠᱚᱨᱮ ᱚᱱᱟ ᱠᱚᱨᱮ ᱦᱚᱸ ᱯᱟᱥᱴᱟ ᱥᱮᱫ ᱠᱷᱚᱱ ᱱᱤᱛᱳᱜ ᱜᱮᱞ ᱜᱚᱴᱟᱝ ᱮᱭᱟᱭ ᱜᱚᱴᱟᱝ ᱫᱷᱟᱹᱵᱤᱡᱽ ᱦᱟᱸᱰᱮᱼᱱᱷᱟᱰᱮ ᱟᱥᱲᱟ ᱚᱱᱠᱟ ᱢᱮᱱᱟᱜᱼᱟ ᱢᱤᱫᱴᱟᱝ ᱢᱟᱪᱮᱫ ᱨᱮ ᱵᱟᱨᱭᱟ ᱟᱥᱲᱟ ᱥᱮ ᱵᱟᱨᱭᱟ ᱴᱷᱟᱶ ᱨᱮ ᱟᱥᱲᱟ ᱢᱮᱱᱟᱜᱼᱟ ᱚᱱᱟ ᱪᱮᱠᱟ ᱢᱮᱱ ᱜᱟᱱᱚᱜᱼᱟ ᱱᱚᱣᱟ ᱦᱚᱱᱚᱛ ᱨᱮᱫᱚ ᱟᱹᱰᱤ ᱜᱮ ᱞᱟᱦᱟᱱᱛᱤᱭ ᱟᱠᱟᱱᱟ ᱚᱞᱪᱤᱠᱤ ᱫᱚ ᱟᱨ ᱱᱤᱛᱳᱜ ᱦᱚᱸ ᱪᱟᱞᱟᱜ ᱠᱟᱱ ᱜᱮᱭᱟ ᱪᱴᱷᱩᱴᱟᱹᱣ ᱨᱮᱜᱮ ᱢᱮᱱᱟᱜ ᱞᱮᱭᱟ ᱟᱥᱟ ᱢᱮᱱᱟᱜᱼᱟ ᱡᱚᱛᱚ ᱦᱚᱲ ᱚᱲᱟᱜ ᱚᱲᱟᱜ ᱡᱚᱛᱚ ᱚᱲᱟᱜ ᱨᱮ ᱟᱨ ᱦᱚᱲ ᱡᱟᱱᱤ ᱡᱚᱛᱚ ᱦᱚᱲ ᱚᱞᱪᱤᱨᱠᱤ ᱠᱚ ᱪᱮᱫ ᱢᱟ ᱟᱨ ᱵᱚᱱ ᱪᱮᱫᱚᱜᱼᱟ